ᱞᱟᱡ ᱦᱟᱹᱥᱩ ᱠᱷᱚᱱ ᱱᱤᱨᱟᱹᱭ ᱞᱟᱹᱜᱤᱫ ᱮᱫ ᱟᱹᱛᱳ ᱦᱚᱲ ᱠᱚ ᱛᱩᱞᱥᱤ ᱥᱟᱠᱟᱢ ᱡᱚᱢ ᱥᱮ ᱵᱟᱥᱚᱠ ᱥᱟᱠᱟᱢ ᱡᱚᱢ ᱥᱟᱶᱛᱮ ᱠᱟᱞᱢᱮᱜᱽ ᱥᱟᱠᱟᱢ ᱨᱤᱫ ᱠᱟᱛᱮᱫ ᱡᱚᱢ ᱮᱢᱟᱱ ᱠᱚᱜᱮ ᱠᱚ ᱢᱮᱱᱟ ᱟᱨ ᱱᱤᱭᱟᱹ ᱠᱚᱨᱮᱱᱟᱜ ᱩᱯᱚᱠᱟᱨ ᱫᱚ ᱢᱮᱱᱟᱜᱼᱟ ᱪᱮᱫᱟᱜ ᱥᱮ ᱫᱳᱠᱟᱱ ᱠᱚᱨᱮᱟᱜ ᱨᱟᱱ ᱵᱚᱱ ᱦᱟᱛᱟᱣ ᱞᱮᱠᱷᱟᱱ ᱤᱱᱟᱹ ᱠᱚᱨᱮ ᱫᱚ ᱠᱮᱢᱤᱠᱮᱞ ᱦᱚᱸᱠᱚ ᱢᱮᱥᱟ ᱠᱟᱜᱼᱟ ᱡᱟᱦᱟᱸ ᱫᱚ ᱵᱟᱝ ᱴᱷᱤᱠᱟ ᱟᱨ ᱫᱟᱨᱮ ᱥᱟᱠᱟᱢ ᱠᱚᱨᱮᱱᱟᱜ ᱨᱟᱱ ᱮᱢ ᱡᱚᱢ ᱞᱮᱠᱷᱟᱱ ᱚᱱᱟ ᱫᱚ ᱥᱟᱨᱪᱟ ᱦᱮ ᱠᱷᱚᱱ ᱦᱤᱡᱩᱜ ᱠᱟᱱᱟ ᱢᱮᱱᱠᱷᱟᱱ ᱱᱟᱯᱟᱭᱟᱜ ᱜᱮ ᱦᱳᱭᱳᱜᱼᱟ